ᱟᱞᱮ ᱫᱚ ᱱᱚᱸᱰᱮ ᱦᱟᱹᱛᱤᱢᱟᱨᱤ ᱢᱟᱱᱮ ᱱᱚᱣᱟ ᱫᱚ ᱜᱟᱡᱚᱞ ᱵᱞᱚᱠ ᱨᱮᱭᱟᱜ ᱢᱟᱱᱮ ᱵᱞᱚᱠ ᱢᱤᱰᱤᱠᱮᱞ ᱦᱚᱸᱥᱯᱤᱴᱟᱞ ᱠᱟᱱᱟ ᱱᱚᱸᱰᱮᱱᱟᱜ ᱪᱤᱠᱤᱥᱥᱟ ᱨᱮᱭᱟᱜ ᱡᱟᱦᱟᱸ ᱵᱮᱵᱚᱥᱛᱷᱟ ᱥᱚᱨᱠᱟᱨᱤ ᱦᱚᱸᱥᱯᱤᱴᱟᱞ ᱠᱟᱱᱟ ᱱᱚᱸᱰᱮ ᱠᱚ ᱡᱟᱦᱟᱸᱭ ᱠᱚ ᱰᱟᱠᱴᱚᱨ ᱠᱚ ᱢᱮᱱᱟᱜ ᱠᱚᱣᱟ ᱰᱟᱠᱴᱚᱨ ᱠᱚ ᱨᱤᱠᱥ ᱵᱟᱠᱚ ᱦᱟᱛᱟᱣ ᱫᱟᱲᱮᱭᱟᱜ ᱠᱟᱱᱟ ᱡᱮ ᱱᱚᱸᱰᱮ ᱪᱤᱠᱤᱥᱥᱟ ᱠᱷᱮᱛᱨᱚ ᱨᱮ ᱡᱟᱦᱟᱸ ᱡᱮ ᱥᱚᱨᱚᱧᱡᱟᱢ ᱠᱚ ᱢᱟᱱᱮ ᱡᱮᱠᱳᱱᱳ ᱡᱟᱦᱟᱸᱱᱟᱜ ᱠᱚ ᱠᱷᱮᱛᱨᱚ ᱨᱮᱜᱮ ᱴᱮᱥᱴᱤᱝ ᱠᱷᱮᱛᱨᱚ ᱨᱮ ᱵᱚᱰᱤ ᱪᱮᱠᱟᱯ ᱠᱷᱮᱛᱨᱚ ᱨᱮ ᱡᱮ ᱱᱚᱸᱰᱮ ᱚᱝᱠᱟᱱᱟᱝ ᱯᱚᱨᱡᱟᱯᱛᱚ ᱯᱚᱨᱤᱢᱟᱱ ᱱᱚᱸᱰᱮ ᱠᱳᱱᱳ ᱡᱚᱱᱛᱨᱚ ᱡᱟᱱᱛᱨᱤᱠ ᱫᱚ ᱵᱟᱹᱱᱩᱜᱼᱟ ᱡᱮ ᱱᱚᱸᱰᱮ ᱟᱢᱮᱭ ᱪᱤᱠᱤᱥᱥᱟ ᱢᱮᱭᱟ ᱢᱚᱡᱽ ᱯᱚᱨᱤᱥᱮᱵᱟᱭ ᱮᱢᱟ ᱫᱟᱲᱮᱣᱟᱢᱟ ᱥᱮᱭᱨᱚᱠᱚᱢ ᱵᱮᱵᱚᱥᱛᱷᱟ ᱫᱚ ᱵᱟᱹᱱᱩᱜᱼᱟ ᱪᱮᱫ ᱠᱚ ᱢᱮᱱᱟᱜᱼᱟ ᱠᱤᱪᱷᱩ ᱮᱢᱟᱨᱡᱮᱱᱥᱤ ᱦᱳᱭᱛᱳ ᱥᱟᱵ ᱠᱟᱜ ᱢᱮ ᱰᱟᱭᱨᱤᱭᱟ ᱠᱚ ᱠᱷᱮᱛᱨᱮ ᱨᱮ ᱥᱮ ᱚᱱᱟ ᱢᱟ ᱥᱤᱥᱩ ᱯᱨᱚᱥᱚᱵᱽ ᱱᱚᱣᱟ ᱠᱚ ᱠᱷᱮᱛᱨᱮ ᱨᱮᱫᱚ ᱱᱚᱸᱰᱮ ᱡᱟᱠᱚ ᱪᱮᱠᱟᱭᱮᱫ ᱠᱟᱱ ᱫᱚᱠᱚ ᱪᱮᱠᱟᱭᱮᱫ ᱠᱟᱱᱟ ᱠᱤᱱᱛᱩ ᱯᱷᱮᱹᱨ ᱟᱵᱟᱨ ᱱᱚᱸᱰᱮ ᱠᱷᱚᱱ ᱫᱚ ᱥᱚᱫᱚᱨ ᱢᱟᱞᱫᱟ ᱦᱚᱸᱥᱯᱤᱴᱟᱞ ᱠᱚᱨᱮ ᱨᱮᱯᱷᱟᱨ ᱠᱚᱣᱟ ᱟᱨ ᱢᱚᱞᱫᱟ ᱥᱚᱫᱚᱨ ᱦᱚᱸᱥᱯᱤᱴᱟᱞ ᱨᱮ ᱮᱛᱚ ᱡᱚᱜᱷᱚᱱᱱᱚ ᱮᱛᱚ ᱚᱸᱰᱮ ᱢᱟᱱᱮ ᱚᱸᱰᱮᱱᱟᱝ ᱯᱚᱨᱤᱵᱮᱹᱥ ᱢᱟᱱᱮ ᱜᱤᱡᱽᱼᱜᱤᱡᱽ ᱦᱚᱲ ᱜᱚᱴᱟ ᱡᱮᱞᱟ ᱵᱮᱯᱤ ᱨᱮᱱ ᱦᱚᱲ ᱢᱟᱱᱮ ᱢᱤᱫᱴᱮᱡ ᱵᱮᱹᱰ ᱨᱮ ᱢᱤᱫ ᱦᱚᱲ ᱠᱷᱚᱱ ᱵᱟᱨ ᱦᱚᱲ ᱱᱚᱜᱼᱚ ᱱᱚᱝᱠᱟᱱᱟᱝ ᱯᱚᱨᱤᱥᱛᱷᱤᱛᱤ ᱛᱚ ᱥᱮᱹᱭ ᱦᱤᱥᱟᱹᱵᱽ ᱞᱮᱠᱟᱛᱮ ᱢᱟᱱᱮ ᱦᱚᱲ ᱱᱚᱝᱠᱟᱱᱟ ᱱᱟᱡᱮᱦᱟᱞ ᱨᱮᱠᱚ ᱯᱟᱲᱟᱜ ᱠᱟᱱᱟ ᱡᱮ ᱪᱤᱠᱤᱥᱥᱟ ᱠᱚ ᱠᱷᱮᱛᱨᱮ ᱨᱮ ᱛᱟᱛᱮ ᱵᱮᱥᱚᱨᱠᱟᱨᱤ ᱤᱭᱟᱹ ᱨᱮᱠᱚ ᱪᱟᱞᱟᱜ ᱠᱟᱱᱟ ᱱᱟᱨᱥᱤᱝ ᱦᱳᱢ ᱠᱚᱨᱮ ᱠᱚ ᱪᱟᱞᱟᱜ ᱠᱟᱱᱟ ᱥᱮᱹᱭ ᱠᱷᱮᱹᱛᱨᱮᱹ ᱨᱮᱫᱚ ᱚᱱᱮᱠ ᱚᱨᱛᱷᱚ ᱵᱤᱱᱤᱢᱚᱭ ᱦᱩᱭᱩᱜᱚᱜ ᱠᱟᱱ ᱛᱟᱠᱚᱣᱟ ᱴᱟᱠᱟ ᱮᱢᱚᱜᱚᱜ ᱦᱩᱭᱩᱜᱚᱜ ᱠᱟᱱ ᱛᱟᱠᱚᱣᱟ ᱟᱨ ᱵᱮᱥᱚᱨᱠᱟᱨᱤ ᱪᱤᱠᱤᱥᱥᱟ ᱨᱮᱫᱚ ᱚᱱᱮ ᱚᱱᱠᱟ ᱜᱮ ᱢᱟᱱᱮ ᱮᱠᱴᱩ ᱪᱷᱤᱢᱼᱪᱷᱟᱢ ᱥᱟᱯᱷᱟᱼᱥᱟᱯᱷᱤ ᱧᱚᱜ ᱠᱤᱪᱷᱩ ᱢᱮᱸᱫ ᱞᱩᱛᱩᱨ ᱧᱚᱜ ᱛᱟᱦᱮᱱ ᱠᱟᱱᱟ ᱮᱵᱚᱝ ᱱᱚᱜᱼᱚᱭ ᱪᱤᱠᱤᱥᱥᱟ ᱠᱷᱮᱛᱨᱮ ᱚᱸᱰᱮ ᱡᱮᱠᱳᱱᱳ ᱴᱮᱹᱥᱴ ᱠᱷᱮᱛᱨᱮᱹ ᱨᱮ ᱚᱸᱰᱮ ᱡᱮᱠᱳᱱᱳ ᱴᱮᱹᱥᱴ ᱠᱷᱮᱹᱛᱨᱮᱹ ᱥᱚᱢᱚᱥᱛᱚ ᱠᱤᱪᱷᱩ ᱵᱤᱥᱚᱭ ᱛᱮ ᱨᱟᱱᱼᱢᱩᱨᱜᱟᱹᱱ ᱠᱷᱚᱡ ᱮᱦᱚᱵ ᱠᱟᱛᱮᱫ ᱵᱮᱹᱰ ᱵᱷᱟᱲᱟ ᱟᱨ ᱡᱚᱛᱚ ᱠᱤᱪᱷᱩ ᱡᱮ ᱴᱟᱠᱟ ᱨᱮᱭᱟᱝ ᱵᱮᱯᱟᱨ ᱥᱟᱫᱷᱟᱨᱚᱱ ᱜᱩᱨᱤᱵᱽ ᱦᱚᱲ ᱠᱷᱮᱴᱮ ᱠᱷᱟᱣᱟ ᱢᱟᱱᱩᱥ ᱥᱚᱨᱠᱟᱨᱤ ᱯᱚᱨᱤᱥᱮᱵᱟ ᱡᱩᱫᱤ ᱚᱝᱠᱟᱱᱟᱜ ᱱᱟᱨᱥᱤᱝ ᱦᱳᱢ ᱞᱮᱠᱟ ᱯᱚᱨᱤᱥᱮᱵᱟ ᱠᱚ ᱧᱟᱢ ᱠᱮᱭᱟ ᱛᱟᱦᱞᱮ ᱛᱚᱵᱮ ᱫᱚ ᱵᱮᱥ ᱦᱵᱷᱟᱹᱜᱤ ᱦᱩᱭ ᱠᱚᱜᱼᱟ ᱠᱤᱱᱛᱩ ᱚᱝᱠᱟᱱᱟᱝ ᱫᱚ ᱵᱟᱝ ᱦᱩᱭᱩᱜᱚᱜ ᱠᱟᱱᱟ ᱯᱷᱚᱞᱮ ᱥᱟᱫᱷᱟᱨᱚᱱ ᱦᱚᱲ ᱠᱚ ᱠᱷᱮᱛᱨᱮ ᱨᱮ ᱳᱭ ᱚᱝᱠᱟ ᱜᱮ ᱛᱳ ᱱᱚᱸᱰᱮ ᱢᱟᱱᱮ ᱪᱤᱠᱤᱥᱥᱟ ᱮᱢᱚᱱ ᱦᱩᱭᱩᱜᱚᱜ ᱠᱟᱱᱟ ᱱᱚᱸᱰᱮ ᱠᱷᱚᱱ ᱡᱮᱢᱚᱱ ᱥᱟᱵ ᱠᱟᱜ ᱢᱮ ᱠᱳᱞᱠᱟᱛᱟ ᱦᱚᱸ ᱫᱟᱹᱼᱫᱟᱹᱲ ᱦᱩᱭᱩᱜᱚᱜ ᱠᱟᱱᱟ ᱚᱠᱟᱫᱚ ᱚᱠᱟᱫᱚ ᱪᱮᱱᱱᱟᱭ ᱵᱮᱞᱩᱲ ᱦᱚᱸ ᱫᱟᱹᱼᱫᱟᱹᱲ ᱦᱩᱭᱩᱜᱚᱜ ᱠᱟᱱᱟ ᱚᱱᱟ ᱠᱚᱨᱮ ᱪᱮᱫ ᱯᱚᱨᱤᱥᱮᱵᱟ ᱢᱮᱱᱟᱜᱼᱟ ᱚᱱᱟ ᱫᱚ ᱵᱟᱝ ᱢᱮᱱᱚᱜᱚᱜ ᱠᱟᱱᱟ ᱛᱚᱵᱮ ᱥᱚᱴᱷᱤᱠ ᱨᱩᱣᱟᱹ ᱥᱚᱴᱷᱤᱠ ᱪᱤᱠᱤᱥᱥᱟ ᱥᱚᱴᱷᱤᱠ ᱨᱟᱱ ᱱᱚᱣᱟ ᱠᱚᱨᱮ ᱫᱚ ᱚᱝᱠᱟ ᱵᱟᱪᱷᱱᱟᱣ ᱫᱚ ᱵᱟᱝ ᱦᱩᱭᱩᱜᱚᱜ ᱠᱟᱱᱟ ᱵᱤᱥᱮᱥ ᱠᱟᱭᱛᱮᱫᱚᱧ ᱢᱮᱱ ᱠᱮᱭᱟ ᱡᱟᱦᱟᱸ ᱡᱮᱞᱟ ᱨᱮᱫᱚ ᱚᱠᱟ ᱞᱮᱠᱟ ᱪᱚᱝ ᱦᱩᱭᱩᱜᱚᱜ ᱠᱟᱱ ᱢᱟᱞᱫᱟ ᱡᱮᱞᱟ ᱠᱷᱮᱹᱛᱨᱮᱹ ᱨᱮᱫᱚ ᱟᱹᱰᱤ ᱡᱟᱹᱥᱛᱤᱼᱡᱟᱹᱥᱛᱤ ᱜᱮ ᱱᱚᱸᱰᱮ ᱫᱚ ᱢᱟᱱᱮ ᱯᱮᱥᱮᱱᱴ ᱱᱤᱭᱟᱹ ᱛᱮ ᱱᱚᱸᱰᱮ ᱠᱤᱱᱛᱩ ᱢᱤᱫᱴᱮᱡ ᱵᱮᱵᱥᱟ ᱪᱟᱞᱟᱜ ᱠᱟᱱᱟ ᱢᱟᱱᱮ ᱩᱝᱠᱩ ᱡᱟᱦᱟᱸᱭ ᱠᱚ ᱰᱚᱠᱴᱚᱨ ᱠᱚ ᱢᱮᱱᱟᱜ ᱠᱚᱣᱟ ᱟᱯᱚᱱᱼᱟᱯᱚᱱ ᱱᱟᱨᱥᱤᱝ ᱦᱳᱢ ᱛᱟᱨᱯᱚᱨᱮ ᱱᱤᱡᱮᱨᱥᱚ ᱚᱱᱟ ᱢᱟᱱᱮ ᱟᱠᱚᱣᱟᱜ ᱪᱮᱢᱵᱟᱨ ᱠᱷᱩᱞᱟᱹᱣ ᱠᱟᱛᱮᱫ ᱱᱚᱸᱰᱮ ᱵᱤᱵᱷᱤᱱᱱᱚ ᱵᱷᱟᱵᱮ ᱱᱩᱠᱩ ᱠᱚ ᱵᱮᱵᱥᱟ ᱠᱚ ᱱᱚᱣᱟ ᱠᱚ ᱮᱦᱚᱵ ᱠᱟᱫᱟ ᱠᱚ ᱡᱮᱢᱚᱱ ᱥᱳᱢᱟ ᱮᱥᱠᱮᱱ ᱢᱤᱫᱴᱮᱡ ᱢᱮᱱᱟᱜᱼᱟ ᱱᱚᱸᱰᱮ ᱥᱳᱢᱟ ᱮᱥᱠᱮᱱ ᱨᱮᱦᱚᱸ ᱚᱱᱠᱟᱱ ᱵᱮᱵᱥᱟ ᱢᱟᱱᱮ ᱱᱟᱨᱥᱤᱝ ᱦᱳᱢ ᱞᱮᱠᱟ ᱟᱫᱚ ᱚᱱᱮ ᱴᱟᱠᱟ ᱢᱟᱱᱮ ᱴᱟᱠᱟ ᱪᱷᱟᱲᱟ ᱪᱮᱫᱦᱚᱸ ᱵᱟᱹᱱᱩᱜᱼᱟ ᱪᱤᱠᱤᱥᱥᱟᱢ ᱪᱟᱞᱟᱜ ᱢᱟᱱᱮ ᱥᱚᱨᱠᱟᱨᱤ ᱵᱮᱵᱚᱥᱛᱷᱟ ᱥᱮᱹᱭ ᱨᱚᱠᱚᱢ ᱫᱚ ᱵᱟᱹᱱᱩᱜᱼᱟ ᱟᱫᱚ ᱱᱚᱣᱟ ᱪᱤᱠᱤᱥᱥᱟ ᱠᱷᱮᱛᱨᱚ ᱨᱮ ᱡᱩᱫᱤ ᱡᱟᱦᱟᱸᱭ ᱥᱚᱨᱠᱟᱨ ᱜᱮᱭ ᱦᱤᱡᱩᱜᱚᱜ ᱡᱩᱫᱤ ᱛᱷᱚᱲᱟ ᱜᱟᱱ ᱢᱚᱡᱽᱧᱚᱜ ᱛᱚᱡᱽᱵᱤᱡᱽ ᱞᱮᱠᱷᱟᱡ ᱵᱚᱱ ᱥᱤᱱᱤᱭᱟᱨ ᱰᱟᱠᱴᱚᱨ ᱠᱚ ᱱᱤᱭᱮ ᱛᱮ ᱛᱷᱚᱲᱟ ᱜᱟᱱ ᱩᱱᱱᱚᱛᱚ ᱵᱷᱟᱵᱮ ᱡᱩᱫᱤ ᱥᱚᱨᱠᱟᱨᱤ ᱯᱚᱨᱤᱥᱮᱵᱟ ᱦᱩᱭ ᱞᱮᱱᱠᱷᱟᱱ ᱫᱚ ᱵᱮᱥ ᱵᱷᱟᱹᱜᱤ ᱦᱩᱭ ᱠᱚᱜᱼᱟ